ᱦᱮᱞᱳ ᱦᱮᱞᱳ ᱤᱧ ᱢᱤᱫᱴᱟᱱ ᱫᱟᱬᱟᱱ ᱦᱚᱲ ᱠᱟᱱᱤᱧ ᱞᱟᱹᱭᱮᱫ ᱞᱟᱹᱭᱮᱫ ᱤᱧ ᱪᱮᱫ ᱟᱢ ᱫᱚᱠᱤ ᱯᱩᱨᱩᱞᱤᱭᱟᱹ ᱡᱮᱞᱟ ᱨᱤᱱᱤᱡ ᱠᱟᱱ ᱜᱮᱭᱟᱢ ᱟᱛᱳ ᱦᱚᱲ ᱟᱪᱪᱷᱟ ᱤᱧ ᱢᱮᱱᱮᱫ ᱛᱟᱦᱮᱱᱤᱧ ᱡᱮ ᱡᱮ ᱯᱩᱨᱩᱞᱤᱭᱟᱹ ᱡᱮᱞᱟ ᱨᱮᱫᱚ ᱚᱠᱟ ᱠᱚᱨᱮ ᱫᱟᱬᱟᱱ ᱞᱮᱠᱟ ᱡᱟᱭᱜᱟ ᱢᱮᱱᱟᱜᱼᱟ

ᱟᱪᱪᱷᱟ ᱚᱱᱟ ᱡᱟᱭᱜᱟ ᱠᱚᱨᱮ ᱪᱮᱫ ᱦᱳᱴᱮᱞ ᱠᱚ ᱢᱮᱱᱟᱜ ᱠᱟᱫᱟ ᱟᱪᱪᱷᱟ ᱛᱚ ᱤᱧ ᱢᱮᱱᱮᱫ ᱛᱟᱦᱮᱸᱫ ᱤᱧ ᱡᱮ ᱛᱟᱦᱞᱮ ᱛᱚᱵᱮ ᱠᱤᱪᱷᱩ ᱫᱤᱱ ᱵᱟᱫᱽ ᱨᱮᱞᱮ ᱪᱟᱞᱟᱜᱼᱟ ᱴᱷᱤᱠ ᱟᱪᱷᱮ ᱛᱚᱵᱮ ᱫᱚᱦᱚᱭ ᱢᱮ